ᱤᱧᱟᱹᱜ ᱫᱷᱚᱨᱚᱢ ᱥᱮ ᱯᱚᱨᱚᱵᱽ ᱥᱟᱞᱟᱜ ᱡᱚᱢᱟᱜ ᱫᱚ ᱡᱤᱞ ᱯᱤᱴᱷᱟᱹ ᱞᱮᱴᱚ ᱡᱤᱞ ᱦᱟᱹᱠᱩ ᱥᱟᱶᱛᱮ ᱧᱩ ᱨᱮᱫᱚ ᱢᱮᱱᱟᱜᱼᱟ ᱡᱷᱟᱨ ᱫᱟᱜ ᱛᱟᱯᱟᱱ ᱫᱟᱜ ᱦᱟᱺᱰᱤ ᱟᱨ ᱱᱚᱣᱟ ᱯᱚᱨᱚᱵᱽ ᱠᱚ ᱞᱟᱹᱜᱤᱫ ᱱᱚᱣᱟ ᱫᱚ ᱨᱤᱦᱤᱴ ᱚᱱᱟ ᱠᱷᱟᱹᱛᱤᱨ ᱵᱮᱱᱟᱣ ᱞᱟᱹᱠᱛᱤᱜ ᱠᱟᱱᱟ ᱡᱟᱦᱟᱸ ᱦᱤᱞᱳᱜ ᱱᱚᱣᱟ ᱥᱟᱶᱛᱮ ᱚᱱᱟ ᱡᱤᱞ ᱞᱮᱴᱚ ᱦᱟᱹᱠᱩ ᱡᱤᱞ ᱯᱤᱴᱷᱟᱹ ᱯᱟᱛᱲᱟ ᱯᱤᱴᱷᱟᱹ ᱯᱟᱛᱲᱟ ᱫᱟᱠᱟ ᱡᱟᱦᱟᱸ ᱦᱤᱞᱳᱜ ᱯᱟᱛᱲᱟ ᱨᱮ ᱡᱚᱢᱟ ᱮᱱᱠᱷᱟᱱ ᱚᱱᱟᱛᱮᱫᱚ ᱢᱤᱫᱴᱟᱝ ᱯᱚᱨᱚᱵᱽ ᱞᱮᱠᱟ ᱵᱩᱡᱷᱟᱹᱜᱼᱟ ᱡᱟᱦᱟᱸ ᱯᱚᱨᱚᱵᱽ ᱨᱮᱫᱚ ᱡᱷᱚᱛᱚ ᱟᱹᱛᱩ ᱦᱚᱲ ᱢᱤᱫ ᱛᱮ ᱯᱚᱨᱚᱵᱚᱜᱼᱟ ᱡᱟᱦᱟᱸ ᱢᱤᱫ ᱛᱮ ᱡᱚᱢ ᱨᱮ ᱟᱹᱰᱤ ᱨᱟᱹᱥᱠᱟᱹ ᱥᱮ ᱟᱹᱰᱤ ᱨᱚᱢᱚᱡᱽ ᱵᱩᱡᱷᱟᱹᱜᱼᱟ ᱚᱱᱟ ᱥᱟᱶᱛᱮ ᱢᱤᱫᱛᱮ ᱡᱚᱢ ᱞᱮᱠᱷᱟᱱ ᱢᱤᱫ ᱢᱤᱫᱴᱮᱡᱽ ᱟᱹᱛᱩ ᱨᱮ ᱢᱤᱫᱴᱟᱝ ᱯᱮᱲᱟ ᱥᱟᱹᱜᱟᱹᱭ ᱦᱤᱡᱩᱜᱼᱟ ᱡᱟᱦᱟᱸ ᱤᱭᱟᱹᱛᱮ ᱡᱟᱦᱟᱸ ᱢᱟᱨᱮ ᱤᱭᱟᱹ ᱠᱚ ᱤᱭᱟᱹ ᱞᱟᱹᱠᱛᱤᱜᱼᱟ ᱚᱱᱟ ᱠᱚ ᱟᱨ ᱡᱷᱚᱛᱚ ᱦᱤᱲᱤᱧᱚᱜᱼᱟ ᱟᱨ ᱱᱮᱭᱟᱣ ᱟᱹᱲᱤᱥ ᱠᱷᱟᱹᱯᱟᱹᱨᱤ ᱠᱷᱟᱹᱯᱟᱹᱨᱤᱥ ᱠᱚ ᱟᱨ ᱱᱚᱣᱟ ᱯᱚᱨᱚᱵᱽ ᱨᱮᱥᱮ ᱫᱷᱚᱨᱚᱢ ᱨᱮ ᱚᱱᱟ ᱠᱷᱟᱹᱛᱤᱨ ᱡᱤᱞ ᱯᱤᱴᱷᱟᱹ ᱞᱮᱴᱚ ᱠᱚ ᱵᱮᱱᱟᱣ ᱞᱟᱹᱠᱛᱤᱜ ᱠᱟᱱᱟ ᱱᱚᱣᱟ ᱫᱚ ᱥᱮᱫᱟᱭ ᱡᱚᱢᱟᱜ ᱠᱟᱱᱟ ᱟᱨ ᱱᱚᱣᱟ ᱫᱚ ᱯᱚᱨᱚᱵᱽ ᱨᱮ ᱡᱟᱦᱟᱸ ᱡᱚᱛᱚ ᱦᱚᱲ ᱵᱚᱱ ᱛᱟᱦᱮᱱᱟ ᱡᱚᱛᱚ ᱦᱚᱲ ᱛᱟᱦᱮᱱᱟ ᱤᱱᱟᱹᱠᱷᱟᱱ ᱱᱚᱣᱟ ᱤᱭᱟᱹ ᱨᱮ ᱚᱱᱟ ᱫᱚ ᱡᱚᱛᱚ ᱦᱚᱲ ᱠᱚ ᱵᱮᱱᱟᱣᱟᱠᱚ ᱧᱮᱞ ᱪᱮᱫᱟ ᱚᱠᱟᱞᱮᱠᱟ ᱵᱮᱱᱟᱜᱼᱟ ᱚᱠᱟᱞᱮᱠᱟ ᱚᱱᱟ ᱡᱚᱢ ᱵᱟᱠᱷᱨᱟ ᱡᱚᱛᱚ ᱚᱱᱟ ᱠᱷᱟᱹᱛᱤᱨ ᱱᱚᱣᱟ ᱫᱚ ᱞᱟᱹᱠᱛᱤᱜᱼᱟ ᱟᱨ ᱵᱮᱱᱟᱣ ᱜᱮ ᱦᱩᱭᱩᱜᱼᱟ